ᱦᱮᱞᱳ ᱦᱮᱞᱳ ᱵᱤᱡᱽᱞᱤ ᱢᱤᱥᱛᱨᱤ ᱱᱚᱣᱟ ᱪᱮᱫ ᱪᱤᱴᱷᱤ ᱯᱮ ᱠᱳᱞ ᱟᱹᱫᱤᱧᱟ ᱤᱧᱢᱟ ᱥᱟᱱᱟᱢ ᱯᱚᱭᱥᱟᱧ ᱮᱢ ᱪᱟᱵᱟᱣ ᱠᱟᱹᱫᱟᱹᱧ ᱟᱫᱚ ᱪᱤᱴᱷᱤ ᱯᱮ ᱠᱳᱞᱟᱹᱧ ᱠᱟᱱᱟ ᱤᱥᱠᱟ ᱢᱚᱛᱞᱚᱵᱽ ᱜᱷᱟᱯᱯᱟ ᱵᱟᱫᱤᱭ ᱫᱟᱯᱮ ᱯᱚᱭᱥᱟ ᱡᱚᱢ ᱞᱟᱹᱜᱤᱫ ᱜᱮ ᱫᱷᱟᱱᱫᱚ ᱞᱟᱜᱩᱣ ᱟᱠᱟᱫᱟ ᱦᱮᱸ ᱧᱮᱞ ᱯᱮ ᱚᱱᱟ ᱵᱤᱞ ᱨᱮ ᱥᱟᱱᱟᱢ ᱯᱚᱭᱥᱟᱹᱧ ᱮᱢ ᱪᱟᱵᱟᱣ ᱟᱠᱟᱫᱟᱹᱧ ᱪᱮᱫ ᱞᱟᱹᱜᱤᱫᱯᱮ ᱚᱱᱠᱟᱧ ᱠᱟᱱᱟ ᱚᱱᱠᱟᱯᱮ ᱤᱭᱟᱹᱧᱟᱹ ᱢᱮᱱᱛᱮ ᱛᱷᱟᱱᱟ ᱨᱤᱧ ᱠᱮᱥᱟ ᱤᱧᱢᱟ ᱱᱤᱛᱳᱜ ᱵᱟᱯᱮ ᱥᱟᱱᱟᱢ ᱵᱤᱡᱽᱞᱤ ᱵᱟᱞᱟᱧ ᱛᱚᱞ ᱦᱚᱪᱚ ᱯᱤᱭᱟᱹᱧ ᱠᱟᱵᱷᱤ ᱟᱞᱚᱯᱮ ᱯᱷᱳᱱᱟ ᱱᱤᱱᱟᱹᱜ ᱞᱟᱹᱭ ᱠᱟᱹᱛᱤᱧ ᱧᱮᱞᱯᱮ ᱪᱮᱠᱟᱯ ᱠᱟᱛᱮᱫ ᱵᱤᱡᱽᱞᱤ ᱥᱟᱱᱟᱢ ᱮᱢ ᱪᱟᱵᱟᱣ ᱠᱟᱹᱫᱟᱹᱧ ᱵᱤᱞ ᱵᱟᱹᱱᱩᱜ ᱛᱤᱧᱟᱹ ᱤᱧ ᱴᱷᱮᱱ ᱵᱟᱠᱷᱟᱱᱤᱧ ᱚᱠᱟᱭᱟ